ᱦᱮᱸ ᱚ ᱤᱧ ᱢᱟᱛᱚ ᱚᱲᱟᱜ ᱨᱮᱢᱟ ᱵᱟᱹᱱᱩᱧ ᱱᱤᱛᱢᱟ ᱚᱲᱟᱜ ᱠᱷᱚᱱ ᱵᱟᱦᱨᱮᱧ ᱦᱮᱡ ᱠᱟᱱᱟ ᱢᱤᱫᱴᱮᱱ ᱯᱮᱥᱮᱱᱴ ᱧᱮᱞ ᱚ ᱦᱮᱸ ᱛᱟᱦᱞᱮ ᱪᱮᱥᱴᱟᱭ ᱫᱟᱜ ᱦᱟᱜ ᱞᱚᱜᱚᱱ ᱪᱟᱞᱟᱜ ᱱᱚᱰᱮ ᱦᱚᱸ ᱢᱤᱫᱴᱮᱡ ᱢᱮᱱᱟᱭᱟᱛᱚ ᱮᱢᱟᱨᱡᱮᱱᱥᱤ ᱢᱤᱫᱴᱮᱡ ᱩᱱᱤ ᱦᱟᱜ ᱤᱧ ᱧᱮᱞ ᱦᱚᱴᱚ ᱠᱟᱭᱜᱮ ᱛᱟᱨᱯᱚᱨᱤᱧ ᱪᱟᱞᱟᱜ ᱠᱟᱱᱟ ᱦᱟᱜ

ᱚ ᱮᱠᱷᱚᱱ ᱫᱚ ᱚᱲᱟᱜ ᱨᱮᱜᱮ ᱫᱩᱲᱩᱵᱽ ᱦᱟᱛᱟᱲᱚᱜ ᱢᱮ ᱟᱨ ᱥᱩᱱᱩᱢ ᱠᱚᱛᱮ ᱛᱷᱚᱲᱟ ᱚᱠᱟᱨᱮᱢ ᱵᱟᱡᱟᱣ ᱠᱟᱱᱟ ᱤᱥᱠᱤᱨ ᱦᱟᱛᱟᱲᱚᱜ ᱢᱮ ᱡᱟᱸᱦᱟᱱᱟᱜ ᱳᱭ ᱥᱚᱨᱥᱮᱛᱮᱞ ᱛᱮ ᱦᱮᱸ ᱦᱮᱸ ᱦᱮᱸ ᱦᱮᱸ ᱦᱮᱸ ᱵᱟᱹᱧ ᱵᱤᱞᱚᱢᱟ ᱪᱟᱞᱟᱜ ᱠᱟᱱᱟᱧ ᱦᱟᱜ ᱟᱪᱪᱷᱟ ᱴᱷᱤᱠ ᱜᱮᱭᱟ ᱤᱧ ᱪᱮᱥᱴᱟᱭ ᱫᱟ ᱦᱟᱜ ᱞᱚᱜᱚᱱ ᱪᱟᱞᱟᱜ ᱜᱮ ᱦᱮᱸ ᱦᱮᱸ ᱦᱮᱸ ᱤᱧ ᱪᱟᱞᱟᱜ ᱠᱟᱱᱟ ᱞᱚᱜᱚᱱ ᱜᱮ ᱦᱮᱸ ᱦᱮᱸ ᱦᱮᱸ